ᱤᱧᱟᱹᱜ ᱛᱷᱟᱹᱱᱤᱛ ᱨᱮ ᱤᱛᱩᱱ ᱟᱥᱲᱟ ᱩᱛᱱᱟᱹᱣ ᱞᱟᱹᱜᱤᱫ ᱛᱮ ᱤᱧ ᱠᱩᱨᱩᱢᱩᱴᱩᱣᱟᱠᱟᱫᱼᱟᱹᱧ ᱪᱷᱩᱴᱟᱹᱣ ᱠᱟᱹᱱᱟᱹᱧ ᱢᱮᱱᱠᱷᱟᱱ ᱚᱱᱟ ᱤᱛᱩᱱ ᱟᱥᱲᱟ ᱪᱟᱞᱟᱣ ᱵᱟᱱᱟᱣ ᱞᱟᱹᱜᱤᱫ ᱛᱮ ᱡᱟᱦᱟᱸ ᱮᱴᱠᱮᱴᱚᱬᱮ ᱥᱚᱴᱷᱤᱠ ᱢᱟᱪᱮᱫ ᱠᱚ ᱵᱟᱝᱠᱚ ᱜᱚᱲᱚ ᱜᱚᱫᱚᱜ ᱠᱟᱱᱟ ᱚᱱᱟ ᱥᱟᱶᱛᱮ ᱟᱰᱮ ᱴᱚᱞᱟ ᱦᱚᱲ ᱠᱚᱣᱟᱜ ᱜᱚᱲᱚᱼᱜᱚᱯᱚᱲᱚ ᱨᱮᱭᱟᱜ ᱟᱹᱰᱤᱜᱟᱱ ᱟᱱᱟᱴ ᱢᱮᱱᱟᱜᱼᱟ ᱜᱟᱶᱛᱟ ᱠᱚᱦᱚᱸ ᱥᱟᱝᱜᱚᱴᱷᱚᱱᱤᱠ ᱵᱷᱟᱵᱮ ᱟᱹᱰᱤ ᱞᱮᱠᱟᱱᱟᱜ ᱟᱱᱫᱳᱞᱳᱱ ᱰᱮᱯᱩᱴᱮᱥᱚᱱ ᱱᱚᱣᱟ ᱠᱚ ᱠᱟᱹᱢᱤ ᱛᱚᱨᱟᱣ ᱨᱮᱦᱚᱸ ᱥᱮᱪᱮᱫ ᱨᱮᱭᱟᱜ ᱱᱚᱝᱠᱟᱱᱟᱜ ᱠᱟᱹᱢᱤᱦᱚᱨᱟ ᱨᱮ ᱥᱮ ᱤᱛᱩᱱ ᱟᱥᱲᱟ ᱪᱟᱞᱟᱣ ᱵᱟᱱᱟᱣ ᱞᱟᱹᱜᱤᱫ ᱛᱮ ᱩᱱᱠᱩᱣᱟᱜ ᱠᱩᱨᱩᱢᱩᱴᱩ ᱫᱚ ᱠᱚᱢ ᱜᱮ ᱧᱮᱞᱟᱠᱟᱱᱟ ᱡᱮᱞᱮᱠᱟ ᱤᱧᱤᱧ ᱢᱚᱱᱮᱭᱟ ᱡᱟᱦᱟᱸ ᱫᱚ ᱥᱟᱱᱛᱟᱲᱤ ᱯᱟᱹᱨᱥᱤ ᱥᱮ ᱥᱟᱱᱛᱟᱲᱤ ᱜᱤᱫᱟᱹᱨᱼᱯᱤᱫᱟᱹᱨ ᱚᱞᱚᱜ ᱯᱟᱲᱦᱟᱣ ᱦᱚᱪᱚ ᱠᱚ ᱞᱟᱹᱜᱤᱫ ᱠᱷᱟᱹᱞᱤ ᱥᱚᱨᱠᱟᱨᱤ ᱯᱟᱦᱴᱟ ᱥᱮᱱ ᱠᱚᱭᱚᱜ ᱞᱮᱠᱷᱟᱱ ᱵᱟᱝ ᱦᱩᱭᱩᱜᱼᱟ ᱟᱯᱱᱟᱨ ᱛᱮᱦᱚᱸ ᱜᱟᱛᱮ ᱜᱟᱶᱛᱟ ᱠᱟᱛᱮᱫ ᱥᱮ ᱜᱟᱶᱛᱟ ᱥᱚᱝᱜᱚᱴᱷᱚᱱ ᱠᱚ ᱛᱟᱞᱟ ᱛᱮ ᱱᱚᱝᱠᱟᱱᱟᱜ ᱟᱥᱨᱚᱢᱤᱠ ᱢᱮᱱᱫᱚ ᱛᱟᱦᱮᱸ ᱠᱟᱛᱮᱫ ᱚᱞᱚᱜ ᱯᱟᱲᱦᱟᱜ ᱨᱮᱭᱟᱜ ᱫᱟᱣ ᱠᱚ ᱧᱟᱢ ᱢᱟ ᱯᱟᱹᱴᱷᱣᱟᱹ ᱠᱚ ᱱᱚᱝᱠᱟᱱᱟᱜ ᱠᱩᱨᱩᱢᱩᱴᱩ ᱦᱟᱛᱟᱣ ᱡᱟᱹᱨᱩᱲ ᱠᱟᱱᱟ ᱢᱮᱱᱠᱷᱟᱱ ᱱᱤᱛ ᱫᱷᱟᱹᱵᱤᱡ ᱱᱚᱝᱠᱟᱱᱟᱜ ᱫᱚ ᱟᱹᱰᱤ ᱠᱚᱢ ᱜᱮ ᱧᱮᱞᱚᱜ ᱠᱟᱱᱟ ᱟᱨ ᱩᱯᱷᱩᱨᱩᱱᱛᱚ ᱱᱮ ᱦᱚᱲ ᱡᱩᱫᱤ ᱱᱚᱝᱠᱟᱱᱟᱜ ᱠᱟᱹᱢᱤᱦᱚᱨᱟ ᱦᱟᱛᱟᱣ ᱦᱩᱭᱩᱜ ᱠᱟᱱ ᱠᱷᱟᱱ ᱚᱱᱟ ᱠᱟᱹᱢᱤᱦᱚᱨᱟ ᱪᱤᱠᱟᱹᱛᱮ ᱟᱴᱠᱟᱜᱼᱟ ᱥᱮ ᱵᱟᱝ ᱥᱟᱠᱥᱮᱥᱚᱜᱼᱟ ᱱᱚᱣᱟ ᱞᱟᱹᱜᱤᱫ ᱛᱮ ᱵᱚᱨᱚᱝ ᱵᱮᱥ ᱠᱤᱪᱷᱩ ᱦᱚᱲ ᱪᱷᱩᱴᱟᱹᱣ ᱠᱚ ᱛᱟᱦᱮᱱ ᱠᱟᱱᱟ ᱵᱟᱫᱷᱟ ᱠᱚ ᱥᱨᱤᱥᱴᱤᱭᱮᱫ ᱠᱟᱱᱟ ᱵᱤᱵᱷᱤᱱᱱᱚ ᱵᱷᱟᱵᱮ ᱡᱟᱦᱟᱸᱭ ᱜᱚᱲᱚᱜ ᱦᱚᱲ ᱩᱱᱠᱩ ᱠᱚ ᱞᱟᱹᱭ ᱵᱤᱜᱽᱲᱟᱹᱣᱮᱫ ᱠᱚᱣᱟ ᱟᱨ ᱱᱚᱣᱟ ᱜᱮ ᱟᱹᱰᱤ ᱢᱟᱨᱟᱝ ᱢᱩᱥᱠᱤᱞ ᱥᱮ ᱪᱮᱞᱮᱧᱡ ᱠᱟᱱᱟ ᱟᱹᱛᱩ ᱨᱮᱱ ᱦᱚᱲ ᱟᱰᱮ ᱴᱚᱞᱟ ᱨᱮᱱ ᱦᱚᱲ ᱪᱤᱠᱟᱹᱛᱮ ᱞᱟᱹᱭ ᱵᱩᱡᱷᱟᱹᱣᱟᱠᱚ ᱡᱮ ᱥᱮᱪᱮᱫ ᱜᱮ ᱡᱟᱹᱛᱤᱭᱟᱜ ᱵᱤᱥᱤ ᱡᱟᱝ ᱠᱟᱱᱟ ᱟᱨ ᱚᱱᱟ ᱥᱮᱪᱮᱫ ᱫᱚ ᱮᱠᱫᱚᱢ ᱠᱟᱹᱴᱤᱡ ᱜᱤᱫᱽᱨᱟᱹ ᱩᱢᱮᱨ ᱠᱷᱚᱱ ᱜᱮ ᱠᱮᱴᱮᱡ ᱥᱟᱺᱦᱤᱡ ᱥᱮᱪᱮᱫ ᱞᱟᱹᱠᱛᱤ ᱠᱟᱱᱟ ᱠᱟᱹᱴᱤᱡ ᱜᱤᱫᱽᱨᱟᱹ ᱠᱷᱚᱱ ᱡᱩᱫᱤ ᱴᱷᱤᱠᱼᱴᱷᱟᱠ ᱥᱮᱪᱮᱫ ᱦᱚᱪᱚ ᱫᱟᱲᱮᱭᱟᱠᱚᱣᱟ ᱥᱮᱪᱮᱫ ᱦᱚᱨᱛᱮ ᱱᱟᱯᱟᱭ ᱟᱹᱠᱤᱞ ᱠᱚ ᱟᱨᱡᱟᱣᱟ ᱟᱨ ᱥᱟᱶᱛᱟ ᱞᱟᱹᱜᱤᱫ ᱠᱚ ᱩᱭᱦᱟᱹᱨᱟ ᱢᱤᱫ ᱫᱤᱱ ᱦᱤᱞᱳᱜ ᱩᱱᱠᱩ ᱜᱮ ᱥᱟᱶᱛᱟ ᱢᱟᱨᱥᱟᱞ ᱫᱟᱲᱮᱭᱟᱜᱼᱟ ᱠᱚ ᱞᱟᱯᱷᱟᱝ ᱛᱮᱠᱚ ᱥᱮᱴᱮᱨ ᱫᱟᱲᱭᱟᱜᱼᱟ ᱱᱚᱣᱟ ᱜᱮ ᱟᱹᱰᱤ ᱢᱟᱨᱟᱝ ᱪᱮᱞᱮᱧᱡ ᱠᱟᱱᱟ